ᱦᱮᱸ ᱱᱚᱣᱟ ᱵᱳᱞᱯᱩᱨ ᱮᱨᱤᱭᱟ ᱠᱚᱨᱮ ᱫᱚ ᱟᱰᱤ ᱜᱟᱱ ᱜᱮ ᱧᱮᱞ ᱡᱚᱝ ᱡᱟᱭᱜᱟ ᱠᱚᱫᱚ ᱢᱮᱱᱟᱜᱼᱟ ᱱᱚᱰᱮ ᱵᱳᱞᱯᱩᱨ ᱯᱟᱥᱮ ᱨᱮᱜᱮ ᱱᱚᱣᱟ ᱥᱟᱱᱛᱤᱱᱤᱠᱮᱛᱚᱱ ᱱᱚᱣᱟ ᱦᱚᱸ ᱨᱚᱵᱤ ᱴᱷᱟᱠᱩᱨᱟᱜ ᱜᱚᱲᱚ ᱥᱚᱯᱚᱦᱚᱫ ᱛᱮᱜᱮ ᱱᱚᱣᱟ ᱥᱤᱠᱠᱷᱟ ᱯᱨᱚᱛᱤᱥᱴᱷᱟᱱ ᱢᱮᱱᱟᱜᱼᱟ ᱵᱤᱥᱥᱚᱵᱷᱟᱨᱚᱛᱤ ᱟᱫᱚ ᱱᱚᱣᱟ ᱵᱤᱥᱥᱚᱵᱷᱟᱨᱚᱛᱤ ᱨᱮᱦᱚᱸ ᱟᱭᱢᱟ ᱠᱤᱪᱷᱩ

ᱰᱤᱯᱟᱨᱴᱢᱮᱸᱴ ᱠᱚ ᱢᱮᱱᱟᱜᱼᱟ ᱧᱮᱞ ᱡᱚᱝᱟᱱ ᱠᱚ ᱢᱮᱱᱟᱜᱼᱟ ᱟᱨ ᱨᱚᱵᱤ ᱴᱷᱟᱠᱩᱨ ᱟᱢᱚᱞ ᱨᱮ ᱡᱟᱦᱟᱸ ᱠᱚᱫᱚ ᱵᱤᱞᱰᱤᱝ ᱠᱚ ᱛᱮᱭᱟᱨ ᱠᱟᱫᱟ ᱥᱮ ᱡᱟᱦᱟᱸᱱ ᱫᱮᱭᱟᱞ ᱨᱮ ᱯᱮᱱᱴᱤᱝ ᱠᱚᱦᱚᱸ ᱧᱮᱞ ᱧᱟᱢᱚᱜᱼᱟ ᱟᱰᱤᱜᱟᱱ ᱥᱮᱫᱟᱭ ᱨᱮᱭᱟᱜ ᱪᱮᱜ ᱞᱮᱠᱟ ᱠᱟᱛᱮᱜ ᱠᱚ ᱵᱮᱱᱟᱣᱮᱜ ᱛᱟᱦᱮᱸᱜᱼᱟ ᱟᱨ ᱱᱚᱣᱟ ᱠᱚᱨᱮ ᱫᱚ ᱱᱚᱣᱟ ᱛᱤ ᱛᱮ ᱠᱟᱢᱤ ᱡᱟᱦᱟᱸ ᱠᱚ ᱦᱮᱱᱤᱠᱮᱯ ᱠᱟᱢᱤ ᱠᱚ ᱚᱱᱟ ᱠᱚᱫᱚ ᱟᱰᱤ ᱟᱸᱴ ᱜᱮ ᱧᱮᱞ ᱡᱚᱝᱟᱱ ᱞᱮᱠᱟ ᱜᱮ ᱢᱮᱱᱟᱜᱼᱟ ᱱᱚᱣᱟ ᱠᱚ ᱧᱮᱞ ᱞᱟᱜᱤᱜ ᱛᱮ ᱫᱤᱥᱚᱢ ᱫᱤᱥᱚᱢ ᱠᱷᱚᱱ ᱦᱚᱲ ᱠᱚ ᱦᱤᱡᱩᱜ ᱠᱟᱱᱟ ᱟᱨ ᱱᱚᱰᱮ ᱫᱚ ᱵᱳᱞᱯᱩᱨ ᱨᱮᱞ ᱥᱴᱮᱥᱮᱱ ᱦᱚᱸ ᱟᱰᱤ ᱥᱩᱨ ᱨᱮ ᱠᱷᱟᱛᱤᱨ ᱛᱮ ᱟᱫᱚ ᱱᱚᱰᱮ ᱫᱚ ᱧᱮᱞ ᱡᱚᱝᱟᱱ ᱫᱚ ᱞᱟᱜᱤᱫ ᱛᱮᱫᱚ ᱟᱭᱢᱟ ᱫᱤᱥᱚᱢ ᱠᱷᱚᱱ ᱦᱚᱲ ᱟᱰᱤ ᱜᱮᱠᱚ ᱦᱤᱡᱩᱜᱼᱟ